ᱠᱚᱞᱯᱚᱱᱟ ᱟᱢ ᱡᱟᱦᱟᱸ ᱥᱮᱫ ᱥᱟᱸᱜᱤᱧᱮᱢ ᱫᱟᱬᱟ ᱫᱟᱬᱟᱱᱮᱢ ᱥᱮᱱ ᱵᱟᱲᱟ ᱟᱠᱟᱱᱟ ᱦᱚᱸᱢ ᱪᱟᱞᱟᱣ ᱵᱟᱲᱟ ᱟᱠᱟᱱᱟᱹᱧ ᱡᱮᱢᱚᱱ ᱱᱚᱝᱠᱟ ᱵᱩᱨᱩ ᱵᱩᱨᱩ ᱫᱤᱥᱚᱢ ᱢᱤᱜᱴᱟᱝ ᱡᱚᱛᱚ ᱦᱚᱲ ᱯᱷᱮᱢᱤᱞᱤ ᱱᱤᱭᱟᱹ ᱞᱮ ᱪᱟᱞᱟᱣ ᱞᱮᱱᱟ ᱫᱤᱜᱷᱟ ᱚᱠᱟ ᱞᱮᱠᱟ ᱫᱟᱜ ᱥᱚᱢᱩᱫᱽᱫᱨᱩ ᱯᱟᱥᱮᱨᱮ ᱟᱹᱰᱤ ᱢᱚᱸᱡᱽ ᱧᱮᱞ ᱡᱚᱝ ᱡᱟᱭᱜᱟ ᱢᱮᱱᱟᱜᱼᱟ ᱦᱟᱡᱟᱨ ᱫᱩᱣᱟᱹᱨ ᱚᱸᱰᱮ ᱫᱚ ᱟᱹᱰᱤ ᱟᱹᱰᱤ ᱠᱟᱞ ᱨᱮᱭᱟᱜ ᱡᱮᱴᱟ ᱨᱟᱡᱟ ᱠᱚᱣᱟᱜ ᱡᱚᱱᱛᱨᱚ ᱠᱚ ᱢᱮᱱᱟᱜ ᱚᱱᱟ ᱧᱮᱞ ᱫᱟᱨᱡᱤᱞᱤᱝ ᱨᱮ ᱢᱚᱸᱡᱝ ᱜᱮ ᱵᱚᱨᱚᱯᱷ ᱚᱱᱟ ᱧᱮᱧᱮᱞ ᱞᱮ ᱪᱟᱞᱟᱣ ᱞᱮᱱᱟ